ᱦᱮᱸ ᱚ ᱦᱚᱸ ᱪᱮᱫ ᱫᱚᱨᱠᱟᱨ ᱢᱮᱱᱟᱜᱼᱟ ᱦᱳᱭ ᱢᱮᱱᱟᱜ ᱠᱚᱜᱮᱭᱟ ᱵᱷᱤᱰᱤ ᱠᱚᱦᱚᱸ ᱟᱨ ᱢᱮᱨᱚᱢ ᱠᱚᱦᱚᱸ ᱦᱳᱭ ᱜᱤᱫᱽᱨᱟᱹ ᱜᱮ ᱢᱮᱱᱟᱜ ᱠᱚᱣᱟ ᱟᱫᱚ ᱟᱢ ᱢᱟ ᱦᱮᱡ ᱦᱚᱸ ᱵᱟᱢ ᱦᱤᱡᱩᱜ ᱠᱟᱱ ᱫᱚ ᱧᱮᱞ ᱤᱫᱤ ᱠᱚᱣᱟᱢ ᱦᱩᱱᱟᱹᱝ ᱦᱳᱭ ᱛᱚᱵᱮ ᱦᱤᱡᱩᱜ ᱢᱮ ᱥᱮᱛᱟᱜ ᱵᱮᱲᱟ ᱜᱮᱢ ᱧᱟᱢ ᱞᱮᱭᱟ ᱟᱨ ᱵᱟᱠᱷᱟᱱ ᱦᱟᱸᱜ ᱵᱟᱦᱨᱮ ᱠᱚᱥᱮᱫ ᱦᱚᱸ ᱢᱤᱫ ᱜᱷᱟᱹᱲᱤᱡ ᱫᱚᱞᱮ ᱚᱰᱚᱠ ᱵᱟᱲᱟᱜ ᱠᱟᱱ ᱜᱮᱭᱟ ᱧᱮᱞ ᱤᱫᱤ ᱠᱚᱢᱮ ᱛᱚᱵᱮ ᱵᱷᱤᱰᱤ ᱠᱚᱦᱚᱸ ᱢᱮᱱᱟᱜ ᱠᱚ ᱜᱮᱭᱟ ᱢᱮᱨᱚᱢ ᱠᱚᱦᱚᱸ ᱢᱮᱱᱟᱜ ᱠᱚᱜᱮᱭᱟ ᱪᱚᱵᱵᱤᱥ ᱠᱤ ᱯᱚᱸᱪᱤᱥ ᱠᱤᱞᱳ ᱫᱚ ᱡᱤᱞ ᱜᱮᱭᱟ ᱠᱚ ᱟᱴ ᱴᱤ ᱚ ᱦᱚᱸ ᱟᱫᱚ ᱵᱷᱤᱰᱤ ᱥᱩᱢᱩᱝ ᱮᱢ ᱦᱟᱛᱟᱣ ᱠᱚᱣᱟ ᱠᱟᱹᱥᱤ ᱦᱚᱛᱚ ᱦᱩᱱᱟᱹᱝ ᱮᱢ ᱦᱟᱛᱟᱣ ᱠᱚᱣᱟ ᱦᱳᱭ ᱟᱫᱚ ᱦᱮᱡ ᱞᱮᱱ ᱢᱮ ᱦᱟᱸᱜ ᱧᱮᱞ ᱤᱫᱤ ᱠᱚᱢᱮ ᱟᱢ ᱚᱠᱚᱭᱴᱟᱜ ᱠᱚ ᱚ ᱦᱚᱸ ᱟᱹᱰᱤ ᱥᱟᱸᱜᱮ ᱢᱮᱱᱟᱜ ᱠᱚᱣᱟ ᱦᱳᱭ ᱦᱳᱭ ᱠᱷᱟᱹᱥᱤ ᱢᱮᱱᱟᱜ ᱠᱚᱣᱟ ᱛᱤᱱᱟᱹᱜ ᱢᱳᱴᱟᱢᱩᱴᱤ ᱫᱚᱥᱴᱤ ᱜᱟᱱ ᱚ ᱟᱨ ᱵᱷᱤᱰᱤ ᱫᱚ ᱦᱟᱸᱜ ᱩᱱᱟᱹᱜ ᱫᱚ ᱵᱟᱠᱚ ᱦᱩᱭᱩᱜᱼᱟ ᱯᱟᱞᱮᱫ ᱟᱴ ᱴᱤ ᱜᱟᱱ ᱵᱷᱤᱰᱤ ᱫᱚ ᱢᱮᱱᱟᱜ ᱠᱚᱣᱟ ᱦᱳᱭ ᱜᱟᱰᱨᱟ ᱜᱮᱦᱟᱸᱜ ᱯᱟᱴᱷᱤ ᱫᱚ ᱵᱟᱝ ᱜᱮ ᱦᱳᱭ ᱛᱟᱦᱮᱱᱟᱞᱮ ᱦᱤᱡᱩᱜ ᱢᱮᱥᱮ ᱟᱨ ᱥᱮ ᱧᱮᱞ ᱤᱫᱤ ᱠᱚᱢᱮ ᱛᱚᱵᱮ ᱮᱱᱟᱝ ᱛᱚ ᱟᱢ ᱵᱷᱤᱰᱤ ᱢᱮᱨᱚᱢ ᱮᱢ ᱧᱮᱞ ᱠᱚᱣᱟ ᱛᱚᱵᱮ ᱟᱱᱟᱝ ᱫᱟᱢ ᱠᱚ ᱯᱳᱴᱟᱯᱩᱴᱤ ᱦᱩᱭᱩᱜᱼᱟ ᱟᱨ ᱱᱚᱣᱟ ᱯᱷᱳᱱ ᱛᱮ ᱜᱟᱞᱢᱟᱨᱟᱣ ᱟᱛᱮᱫ ᱫᱚᱦᱟᱸᱜ ᱵᱷᱤᱰᱤ ᱢᱮᱨᱚᱢ ᱢᱟ ᱵᱟᱢ ᱧᱮᱞ ᱫᱟᱲᱮᱭᱟᱠᱚ ᱠᱟᱱᱟ ᱮᱱᱠᱷᱟᱱ ᱫᱟᱢ ᱦᱟᱸᱜ ᱪᱤᱠᱟᱹ ᱞᱟᱝ ᱯᱳᱴᱟ ᱯᱩᱴᱤᱜᱼᱟ ᱦᱮᱸᱥᱮ ᱚᱱᱟ ᱞᱟᱹᱜᱤᱫ ᱤᱧ ᱢᱮᱛᱟᱢ ᱠᱟᱱᱟ ᱦᱮᱡ ᱜᱚᱫᱚᱜ ᱢᱮ ᱟᱨ ᱧᱮᱞ ᱤᱫᱚ ᱠᱚᱢᱮ ᱦᱳᱭ ᱦᱳᱭ ᱦᱤᱡᱩᱜ ᱢᱮᱦᱟᱸᱜ ᱛᱚ ᱟᱫᱚ ᱚᱱᱠᱟ ᱢᱟ ᱦᱩᱱᱟᱹᱝ ᱱᱩᱠᱩ ᱵᱷᱤᱰᱤ ᱢᱮᱨᱚᱢ ᱨᱮᱱ ᱢᱟ ᱤᱧᱜᱮ ᱰᱷᱮᱨ ᱤᱧ ᱡᱚᱛᱚᱱᱮᱫ ᱠᱚᱫᱚ ᱤᱧ ᱠᱟᱱ ᱜᱤᱭᱟᱹᱧ ᱦᱩᱱᱟᱹᱝ ᱟᱫᱚ ᱦᱤᱡᱩᱜ ᱢᱮ ᱦᱟᱸᱜ ᱟᱨ ᱜᱟᱞᱢᱟᱨᱟᱣ ᱟᱞᱟᱝ ᱦᱮᱸ ᱥᱮ ᱯᱳᱴᱟᱯᱩᱴᱤᱜ ᱟᱞᱟᱝ ᱫᱟᱢ ᱠᱚ ᱟᱨ ᱱᱚᱝᱠᱟ ᱛᱮᱫᱚ ᱦᱟᱸᱜ ᱤᱧ ᱦᱚᱸ ᱵᱟᱹᱧ ᱞᱟᱹᱭ ᱫᱟᱲᱮᱭᱟᱢ ᱠᱟᱱᱟ ᱦᱚᱸ ᱦᱳᱭ ᱦᱳᱭ ᱴᱷᱤᱠ